ᱢᱟᱨᱮ ᱯᱷᱚᱴᱳ ᱫᱚ ᱛᱟᱦᱮᱸ ᱫᱚ ᱛᱟᱦᱮᱸ ᱠᱟᱱ ᱜᱮᱭᱟ ᱦᱮᱸ ᱚᱱᱟ ᱦᱟᱴ ᱠᱚᱯᱤ ᱯᱷᱚᱴᱳ ᱫᱚ ᱟᱫᱚ ᱩᱱ ᱡᱚᱠᱷᱚᱱ ᱛᱚ ᱟᱨ ᱱᱤᱛᱳᱜ ᱫᱚ ᱱᱤᱛᱳᱜ ᱫᱚ ᱦᱟᱸᱜ ᱱᱤᱛᱳᱜ ᱫᱚ ᱰᱤᱡᱤᱴᱮᱞ ᱪᱟᱹᱞᱩᱣᱟᱠᱟᱱᱟ ᱟᱨ ᱢᱟᱲᱟᱝ ᱛᱮᱱᱟᱜ ᱛᱚ ᱚᱱᱟ ᱯᱷᱚᱴᱳ ᱚᱱᱟ ᱥᱟᱫᱟ ᱠᱟᱞᱳ ᱦᱩᱭᱩᱜᱼᱟ ᱛᱚ ᱵᱤᱥᱤᱨ ᱵᱷᱟᱜᱽ ᱟᱨ ᱩᱱ ᱯᱨᱟᱭ ᱥᱟᱵ ᱠᱟᱜ ᱢᱮ ᱦᱚᱭᱛᱳ ᱤᱧᱟᱹᱜ ᱯᱚᱱᱨᱚ ᱥᱳᱞᱳ ᱵᱚᱪᱷᱚᱨ ᱚᱱᱠᱟ ᱛᱟᱦᱮᱸᱠᱟᱱᱟ ᱩᱱ ᱥᱚᱢᱚᱭ ᱨᱮᱱᱟᱜ ᱠᱟᱛᱷᱟ ᱠᱟᱱᱟ ᱟᱨᱠᱤ ᱟᱨ ᱩᱱ ᱨᱮᱱᱟᱜ ᱪᱷᱚᱵᱤ ᱫᱚ ᱦᱟᱸᱜ ᱥᱚᱸᱜᱮ ᱛᱮᱫᱚ ᱦᱟᱸᱜ ᱵᱟᱢ ᱧᱟᱢᱟ ᱦᱚᱭᱛᱳ ᱵᱟᱨ ᱥᱤᱧ ᱯᱚᱨᱮ ᱚᱱᱟ ᱪᱷᱚᱵᱤ ᱫᱚ ᱧᱟᱢᱚᱜᱼᱟ ᱠᱤ ᱱᱤᱛᱳᱜ ᱫᱚᱥ ᱵᱟᱨᱚ ᱜᱷᱚᱱᱴᱟ ᱥᱚᱢᱚᱭᱮ ᱦᱟᱛᱟᱣᱟ ᱚᱱᱟ ᱧᱟᱢᱛᱮ ᱛᱚ ᱱᱤᱛᱳᱜ ᱚᱱᱟ ᱫᱚ ᱠᱟᱹᱴᱤᱡ ᱦᱚᱨᱚᱵᱚᱨᱚ ᱧᱚᱜ ᱜᱮᱭᱟ ᱟᱨ ᱱᱚᱜᱼᱚᱭ ᱱᱤᱛᱳᱜ ᱱᱚᱜᱼᱚᱭ ᱵᱷᱤᱥᱚᱱ ᱰᱤᱡᱤᱴᱮᱞ ᱪᱟᱹᱞᱩᱣᱟᱠᱟᱱᱟ ᱟᱢ ᱯᱟᱸᱪ ᱢᱤᱱᱤᱴ ᱠᱚ ᱫᱚᱥ ᱢᱤᱱᱤᱴ ᱵᱷᱤᱛᱨᱤ ᱛᱮ ᱚᱱᱟ ᱫᱚᱢ ᱧᱟᱢᱫᱟ ᱟᱨ ᱯᱷᱚᱴᱳ ᱠᱚᱦᱚᱸ ᱱᱟᱯᱟᱭ ᱧᱚᱜ ᱜᱮ ᱧᱮᱞᱚᱜᱼᱟ ᱟᱨ ᱞᱟᱦᱟ ᱛᱮᱱᱟᱜ ᱫᱚ ᱚᱱᱮ ᱨᱚᱸᱜᱤᱱ ᱛᱚ ᱟᱨ ᱵᱟᱝ ᱛᱟᱦᱮᱸ ᱠᱟᱱᱟ ᱠᱷᱟᱞᱤ ᱚᱱᱟ ᱥᱟᱫᱟ ᱠᱟᱞᱳ ᱜᱮ ᱛᱟᱦᱮᱸ ᱠᱟᱱᱟ ᱟᱨ ᱱᱤᱛᱳᱜ ᱫᱚ ᱥᱟᱫᱟ ᱠᱟᱞᱳ ᱫᱚ ᱟᱫᱚ ᱜᱟᱱ ᱫᱚ ᱜᱟᱱᱚᱜ ᱨᱮᱦᱚᱸ ᱟᱨᱚ ᱰᱤᱡᱤᱴᱮᱞ ᱢᱟᱫᱽᱫᱷᱚᱢᱛᱮ ᱡᱮᱦᱮᱛᱩ ᱥᱟᱫᱟ ᱠᱟᱞᱳ ᱫᱚ ᱩᱱᱟᱹᱜ ᱫᱚ ᱵᱟᱝ ᱪᱟᱞᱟᱜ ᱠᱟᱱᱟ ᱟᱫᱚ ᱨᱚᱸᱜᱤᱱ ᱛᱚ ᱨᱚᱸᱜᱤᱱ ᱫᱚ ᱪᱟᱹᱞᱩᱜ ᱠᱟᱱᱟ ᱮᱵᱚᱝ ᱠᱚᱢ ᱥᱚᱢᱚᱭ ᱛᱮ ᱦᱩᱭᱩᱜ ᱠᱟᱱᱟ ᱚᱱᱟᱛᱮ ᱢᱮᱱᱟ ᱚᱱᱟ ᱢᱟᱱᱮ ᱢᱟᱬᱟᱝ ᱛᱮᱱᱟᱜ ᱡᱟᱦᱟᱸ ᱠᱞᱤᱠ ᱯᱷᱚᱴᱳ ᱟᱨᱠᱤ ᱚᱱᱟ ᱠᱚ ᱚᱱᱟ ᱥᱮᱫ ᱛᱮᱫᱚ ᱵᱟᱝ ᱪᱟᱞᱟᱣ ᱞᱮᱱᱠᱷᱟᱱ ᱜᱮ ᱱᱟᱯᱟᱭᱚᱜᱼᱟ ᱱᱤᱛᱳᱜ ᱡᱟᱦᱟᱸ ᱰᱤᱡᱤᱴᱮᱞ ᱢᱟᱫᱽᱫᱷᱚᱢᱛᱮ ᱯᱷᱚᱴᱳ ᱩᱰᱩᱜᱚᱜ ᱠᱟᱱ ᱚᱱᱟᱜᱮ ᱡᱚᱛᱚ ᱠᱷᱚᱱ ᱫᱚ ᱵᱮᱥᱴ ᱠᱚᱜᱼᱟ ᱟᱨᱠᱤ ᱤᱧ ᱫᱚ ᱚᱱᱟᱜᱤᱧ ᱢᱚᱱᱮᱭᱟ